ᱟᱞᱮ ᱟᱹᱛᱩ ᱨᱮᱫᱚ ᱥᱮᱛᱟᱜ ᱞᱮᱱᱠᱷᱟᱱ ᱜᱮ ᱥᱚᱵᱡᱤ ᱫᱚᱠᱚ ᱟᱹᱜᱩᱭᱟ ᱟᱨ ᱥᱚᱵᱡᱤ ᱠᱚᱞᱮ ᱦᱟᱛᱟᱣ ᱵᱟᱲᱟᱭᱟ ᱟᱨ ᱢᱚᱱᱤᱦᱟᱨᱤ ᱫᱤᱠᱩ ᱠᱚᱦᱚᱸ ᱠᱚ ᱦᱤᱡᱩᱜᱼᱟ ᱪᱩᱲᱤ ᱢᱟᱞᱟ ᱠᱚᱠᱚ ᱟᱹᱜᱩᱭᱟ ᱚᱱᱟ ᱠᱚᱦᱚᱸᱞᱮ ᱦᱟᱛᱟᱣ ᱵᱟᱲᱟᱭᱟ ᱴᱤᱧ ᱵᱷᱟᱸᱝᱜᱟ ᱞᱳᱦᱟ ᱵᱷᱟᱸᱝᱜᱟ ᱠᱚᱦᱚᱸ ᱠᱚ ᱦᱮᱡ ᱵᱟᱲᱟᱜ ᱜᱮᱭᱟ ᱟᱨ ᱢᱤᱫ ᱥᱚᱯᱛᱟ ᱵᱟᱨ ᱥᱚᱯᱛᱟ ᱵᱟᱫᱽ ᱵᱟᱫᱽ ᱰᱮᱠᱪᱤ ᱠᱚ ᱥᱳᱱᱟ ᱨᱮᱱᱟᱜ ᱨᱩᱯᱟᱹ ᱨᱮᱱᱟᱜ ᱪᱩᱲᱤ ᱢᱟᱞᱟ ᱠᱚᱠᱚ ᱟᱹᱜᱩᱭ ᱜᱮᱭᱟ ᱰᱮᱠᱪᱤ ᱠᱚ ᱠᱟᱥᱟ ᱰᱮᱠᱪᱤ ᱠᱚ ᱜᱷᱟᱜᱽᱨᱟ ᱠᱚ ᱚᱱᱟ ᱠᱚᱦᱚᱸ ᱠᱚ ᱟᱹᱜᱩᱭᱟ ᱟᱨ ᱥᱟᱵᱚᱱ ᱠᱚ ᱥᱟᱨᱟᱯ ᱠᱚ ᱰᱟᱞ ᱚᱱᱟ ᱠᱚᱦᱚᱸ ᱠᱚ ᱟᱹᱜᱩᱭᱟ ᱟᱨ ᱩᱱᱠᱤ ᱰᱟᱞ ᱫᱤᱠᱩ ᱫᱚ ᱟᱴᱟ ᱦᱚᱸᱭ ᱤᱫᱤ ᱛᱚᱨᱟᱭᱟ ᱟᱨ ᱞᱩᱜᱽᱲᱤᱡ ᱫᱤᱠᱩ ᱠᱚᱦᱚᱸ ᱠᱚ ᱦᱤᱡᱩᱜᱼᱟ ᱥᱟᱭᱟᱠᱚ ᱥᱟᱹᱲᱤ ᱠᱚ ᱵᱞᱟᱣᱩᱡᱽ ᱠᱚᱭ ᱟᱹᱜᱩ ᱵᱟᱲᱟᱭᱟ ᱚᱱᱟ ᱠᱚᱦᱚᱸᱞᱮ ᱦᱟᱛᱟᱣ ᱵᱟᱲᱟ ᱛᱟᱭ ᱜᱮᱭᱟ ᱡᱚᱛᱚ ᱜᱮᱠᱚ ᱟᱹᱜᱩᱭᱟᱹ ᱟᱞᱮ ᱟᱹᱛᱩ ᱨᱮᱫᱚ ᱡᱤᱞ ᱠᱚᱦᱚᱸ ᱠᱚ ᱟᱹᱜᱩ ᱵᱟᱲᱟᱭᱟ ᱠᱳᱱᱳ ᱥᱚᱢᱚᱭᱫᱚ ᱦᱟᱹᱠᱩ ᱠᱚᱦᱚᱸ ᱡᱚᱛᱚ ᱡᱤᱱᱤᱥᱜᱮ ᱧᱟᱢᱚᱜᱼᱟ ᱱᱚᱸᱰᱮ ᱫᱚ ᱟᱞᱮ ᱟᱹᱛᱩ ᱫᱚᱠᱚ ᱟᱹᱜᱩ ᱵᱟᱲᱟᱭ ᱜᱮᱭᱟ